ᱟᱹᱞᱤᱧ ᱫᱚ ᱥᱟᱫᱚᱢ ᱨᱮ ᱫᱮᱡᱚᱜ ᱫᱚ ᱱᱚᱝᱠᱟ ᱢᱩᱵᱷᱤ ᱠᱚᱨᱮ ᱦᱚᱸᱞᱤᱧ ᱧᱮᱞ ᱞᱮᱜᱼᱟ ᱢᱩᱵᱷᱤ ᱨᱮ ᱧᱮᱞ ᱠᱟᱛᱮᱫ ᱦᱚᱸ ᱥᱟᱫᱚᱢ ᱪᱮᱫ ᱞᱮᱠᱟ ᱠᱚ ᱫᱮᱡᱚᱜᱼᱟ ᱟᱹᱞᱤᱧ ᱦᱚᱸᱞᱤᱧ ᱯᱷᱤᱞ ᱠᱮᱜᱼᱟ ᱡᱮ ᱵᱟᱝᱟ ᱱᱚᱝᱠᱟ ᱠᱚ ᱫᱮᱡᱚᱜᱼᱟ ᱢᱮᱱᱛᱮ ᱟᱹᱞᱤᱧ ᱦᱚᱸᱞᱤᱧ ᱟᱣᱩᱴ ᱯᱷᱤᱞ ᱨᱮ ᱦᱮᱡ ᱮᱱᱟ ᱪᱮᱫ ᱞᱮᱠᱟᱨᱮ ᱤᱧ ᱦᱚᱧ ᱫᱮᱡ ᱵᱤᱰᱟᱹᱜᱼᱟ ᱚᱱᱠᱟ ᱜᱮ ᱟᱹᱞᱤᱧ ᱦᱚᱸ ᱪᱮᱥᱴᱟ ᱠᱮᱫᱼᱟ ᱡᱮᱞᱤᱧ ᱡᱮ ᱵᱟᱝᱟ ᱦᱟᱯᱮᱥᱮ ᱢᱤᱫᱴᱟᱝ ᱡᱟᱭᱜᱟ ᱞᱤᱧ ᱪᱟᱞᱟᱜᱼᱟ ᱚᱱᱟ ᱡᱟᱭᱜᱟ ᱪᱟᱞᱟᱣ ᱠᱟᱛᱮᱫ ᱤᱧᱦᱚᱸ ᱥᱟᱫᱚᱢ ᱨᱤᱧ ᱫᱮᱡᱚᱜᱼᱟ ᱚᱱᱠᱟᱜᱮ ᱟᱹᱞᱤᱧ ᱦᱚᱸ ᱟᱹᱰᱤ ᱞᱮᱠᱟ ᱪᱮᱥᱴᱟ ᱢᱚᱱᱮ ᱜᱚᱴᱟ ᱠᱟᱛᱮᱫ ᱞᱤᱧ ᱪᱟᱞᱟᱣᱮᱱᱟ ᱵᱟᱫᱽᱫᱷᱚ ᱛᱮ ᱟᱹᱞᱤᱧ ᱥᱟᱫᱚᱢ ᱨᱮ ᱫᱮᱡᱚᱜ ᱞᱟᱹᱜᱤᱫ ᱞᱤᱧ ᱵᱟᱫᱽᱫᱷᱚᱭᱮᱱᱟ ᱵᱟᱫᱽᱫᱷᱚ ᱢᱚᱛᱞᱚᱵ ᱱᱚᱝᱠᱟ ᱪᱮᱫ ᱞᱮᱠᱟᱞᱤᱧ ᱫᱮᱡ ᱞᱮᱱᱠᱷᱟᱱ ᱚᱱᱟ ᱨᱟᱹᱥᱠᱟᱹ ᱞᱤᱧ ᱧᱟᱢ ᱫᱟᱲᱮᱭᱟᱜᱼᱟ ᱟᱹᱞᱤᱧ ᱦᱚᱸ ᱚᱱᱠᱟᱜᱮ ᱫᱚᱢᱮ ᱜᱮᱞᱤᱧ ᱢᱚᱱᱮ ᱠᱮᱜᱼᱟ ᱡᱮ ᱫᱮᱡᱚᱜ ᱜᱮᱭᱟᱞᱤᱧ ᱢᱮᱱᱛᱮ ᱪᱮᱫ ᱞᱮᱠᱟᱞᱤᱧ ᱫᱮᱡᱚᱜᱼᱟ ᱚᱱᱠᱟᱜᱮ ᱟᱹᱰᱤ ᱢᱚᱱᱮ ᱦᱚᱸ ᱠᱮᱴᱮᱡ ᱠᱮᱫ ᱟᱞᱤᱧ ᱢᱮᱱᱛᱮ ᱟᱹᱞᱤᱧ ᱦᱚᱸ ᱥᱟᱫᱚᱢ ᱨᱮ ᱡᱟᱦᱟᱸ ᱛᱤᱸᱥ ᱵᱟᱝᱼᱟ ᱢᱤᱫ ᱫᱤᱱ ᱞᱤᱧ ᱪᱮᱥᱴᱟ ᱫᱟᱲᱮᱭᱟᱜᱼᱟ ᱡᱮ ᱥᱟᱫᱚᱢ ᱨᱮ ᱫᱮᱡ ᱠᱟᱛᱮᱫ ᱟᱹᱞᱤᱧ ᱢᱚᱱᱮ ᱞᱤᱧ ᱩᱯᱚᱵᱷᱳᱜᱽ ᱟᱠᱟᱫᱟ ᱡᱮ ᱵᱟᱝᱟ ᱪᱮᱫ ᱞᱮᱠᱟ ᱵᱩᱡᱷᱟᱹᱜᱼᱟ ᱪᱮᱫ ᱞᱮᱠᱟ ᱨᱤᱫᱚᱭ ᱨᱮ ᱦᱚᱲᱢᱚ ᱨᱮ ᱵᱟᱝᱫᱚ ᱡᱟᱦᱟᱸ ᱞᱮᱠᱟ ᱨᱮᱦᱚᱸ ᱟᱹᱞᱤᱧ ᱞᱤᱧ ᱟᱣᱩᱴ ᱯᱷᱤᱞ ᱫᱟᱲᱮᱭᱟᱜᱼᱟ ᱡᱮ ᱵᱟᱝᱟ ᱥᱟᱹᱨᱤ ᱦᱚᱸ ᱟᱹᱞᱤᱧ ᱨᱮᱱ ᱜᱟᱛᱮ ᱠᱚᱞᱤᱧ ᱞᱟᱹᱭ ᱫᱟᱲᱮᱣᱟᱠᱚᱣᱟ ᱡᱮ ᱵᱟᱝᱟ ᱱᱚᱝᱠᱟ ᱱᱚᱝᱠᱟ ᱥᱟᱫᱚᱢ ᱨᱮᱞᱤᱧ ᱫᱮᱡ ᱠᱟᱛᱮᱫ ᱢᱚᱱᱮ ᱪᱮᱫ ᱞᱮᱠᱟ ᱵᱩᱡᱷᱟᱹᱜᱼᱟ ᱢᱮᱱᱛᱮ ᱚᱱᱠᱟᱜᱮ ᱡᱟᱦᱟᱸ ᱛᱤᱥ ᱨᱮᱦᱚᱸ ᱦᱚᱲ ᱠᱚᱞᱤᱧ ᱞᱟᱹᱭ ᱫᱟᱲᱮ ᱟᱠᱚᱣᱟ ᱵᱟᱝᱟ ᱟᱹᱞᱤᱧ ᱦᱚᱸ ᱥᱟᱫᱚᱢ ᱨᱮ ᱫᱮᱡ ᱠᱟᱛᱮᱫ ᱢᱚᱱᱮ ᱡᱤᱣᱤ ᱫᱚᱞᱤᱧ ᱨᱟᱹᱥᱠᱟᱹ ᱞᱮᱜᱼᱟ ᱵᱟᱝᱟ ᱱᱩᱱᱟᱹᱜ ᱪᱮᱦᱨᱟ ᱵᱩᱡᱷᱟᱹᱜᱼᱟ ᱱᱩᱱᱟᱹᱜ ᱱᱟᱯᱟᱭ ᱵᱩᱡᱷᱟᱹᱜᱼᱟ ᱢᱮᱱᱛᱮ ᱚᱱᱠᱟ ᱜᱮ ᱟᱹᱞᱤᱧ ᱦᱚᱸ ᱟᱹᱞᱤᱧ ᱞᱮᱠᱟ ᱡᱟᱭᱜᱟ ᱡᱤᱱᱤᱥ ᱤᱫᱤ ᱠᱟᱛᱮᱫ ᱞᱤᱧ ᱢᱚᱱᱮ ᱠᱮᱫᱼᱟ ᱡᱮ ᱫᱮᱡᱚᱜ ᱜᱮᱭᱟᱞᱤᱧ ᱢᱮᱱᱛᱮ ᱚᱱᱠᱟᱜᱮ ᱫᱮᱡ ᱮᱱᱟ ᱡᱟᱭᱦᱳᱠ ᱟᱹᱞᱤᱧᱟᱜ ᱢᱚᱱᱮ ᱛᱟᱦᱮᱸ ᱠᱟᱱᱟ ᱢᱮᱱᱛᱮᱫ ᱥᱮ ᱡᱟᱦᱟᱸ ᱨᱮ ᱧᱮᱞ ᱠᱟᱛᱮᱫ ᱨᱮᱦᱚᱸ ᱵᱟᱝ ᱫᱚ ᱡᱟᱦᱟᱸ ᱪᱤᱠᱟᱹ ᱠᱟᱛᱮᱫ ᱨᱮᱦᱚᱸ ᱢᱮᱱᱠᱷᱟᱱ ᱟᱹᱞᱤᱧ ᱵᱟᱫᱽᱫᱷᱚ ᱢᱚᱱᱮ ᱛᱟᱞᱤᱧ ᱜᱳᱴᱟ ᱧᱚᱜ ᱮᱱᱟ ᱡᱮ ᱵᱟᱝᱟ ᱧᱮᱞ ᱠᱮᱫ ᱟᱞᱤᱧ ᱧᱮᱞ ᱠᱟᱛᱮᱫ ᱢᱟ ᱢᱚᱱᱮ ᱵᱚᱫᱚᱞᱚᱜ ᱜᱮᱭᱟ ᱥᱮ ᱵᱟᱝᱟ ᱫᱮᱡᱚᱜ ᱟᱹᱧ ᱢᱮᱱᱛᱮᱫ ᱚᱱᱠᱟᱜᱮ ᱮᱱᱛᱮᱫ